ᱪᱮᱬᱮ ᱦᱚᱸ ᱢᱟᱱᱢᱤ ᱞᱮᱠᱟᱜᱮ ᱟᱹᱰᱤ ᱟᱹᱠᱤᱞᱟᱱ ᱠᱚ ᱠᱟᱱ ᱜᱮᱭᱟ ᱠᱚ ᱩᱱᱠᱩ ᱦᱚᱸ ᱟᱠᱚᱨᱮᱱ ᱜᱤᱫᱽᱨᱟᱹᱼᱯᱤᱫᱽᱨᱟᱹ ᱚᱠᱟ ᱞᱮᱠᱟ ᱦᱟᱨᱟ ᱦᱩᱭᱩᱜᱼᱟ ᱚᱱᱟ ᱠᱚ ᱩᱭᱦᱟᱹᱨ ᱢᱮᱱᱟᱜ ᱜᱮᱭᱟ ᱟᱹᱰᱤ ᱟᱵᱚ ᱢᱟᱱᱢᱤ ᱦᱚᱯᱚᱱ ᱞᱮᱠᱟᱜᱮ ᱟᱹᱰᱤ ᱱᱟᱯᱟᱭ ᱛᱮ ᱟᱹᱰᱤ ᱫᱩᱞᱟᱹᱲ ᱛᱮᱜᱮ ᱩᱱᱠᱩ ᱦᱚᱸ ᱪᱟᱨᱟ ᱠᱚ ᱧᱟᱢ ᱠᱟᱛᱮᱫ ᱠᱚ ᱦᱟᱨᱟ ᱵᱩᱨᱩᱮᱫ ᱠᱚᱣᱟ ᱟᱨ ᱠᱟᱹᱡᱼᱠᱟᱹᱡ ᱛᱮ ᱩᱰᱟᱹᱜ ᱞᱟᱹᱜᱤᱫ ᱦᱮᱣᱟ ᱮᱢᱟ ᱠᱚ ᱠᱟᱱᱟ ᱠᱚ ᱚᱱᱠᱟ ᱛᱮᱜᱮ

ᱟᱠᱚ ᱦᱚᱸ ᱜᱚᱴᱟ ᱥᱮᱫ ᱪᱟᱨᱟ ᱧᱟᱢ ᱞᱟᱹᱜᱤᱫ ᱦᱟᱱᱛᱮᱼᱱᱷᱟᱛᱮ ᱥᱮᱛᱟᱜ ᱯᱟᱭᱟᱨ ᱨᱮ ᱠᱷᱚᱱ ᱠᱚ ᱩᱰᱟᱹᱣ ᱪᱟᱞᱟᱣ ᱡᱚᱝᱟ ᱟᱨ ᱟᱹᱭᱩᱵ ᱮᱱᱟᱝ ᱠᱚ ᱨᱩᱣᱟᱹᱲᱟ ᱟᱠᱚᱣᱟᱜ ᱦᱚᱸ ᱞᱟᱡ ᱵᱷᱟᱛᱟᱣ ᱞᱟᱹᱜᱤᱫ ᱪᱟᱨᱟ ᱧᱟᱢ ᱠᱟᱹᱢᱤ ᱪᱟᱨᱪᱟ ᱢᱮᱱᱟᱜ ᱟᱠᱟᱫ ᱜᱮᱭᱟ ᱟᱫᱚ ᱚᱱᱠᱟ ᱜᱮ ᱟᱠᱚ ᱦᱚᱸ ᱪᱟᱨᱟ ᱧᱟᱢᱨᱮ ᱠᱩᱨᱩᱢᱩᱴᱩ ᱠᱚ ᱛᱟᱦᱮᱱ ᱠᱟᱱᱟ ᱫᱮᱥᱤ ᱪᱮᱬᱮ ᱠᱚᱫᱚ ᱟᱵᱚ ᱦᱚᱲ ᱥᱩᱨ ᱛᱮ ᱟᱛᱳ ᱥᱩᱨ ᱠᱚᱨᱮ ᱠᱚ ᱦᱮᱡ ᱮᱱᱟ ᱱᱮᱛᱟᱨ ᱫᱚ ᱴᱟᱺᱰᱤ ᱠᱚᱨᱮ ᱫᱚ ᱵᱟᱠᱚ ᱛᱟᱦᱮᱱ ᱠᱟᱱᱟ ᱦᱚᱲ ᱟᱛᱳ ᱥᱩᱨ ᱨᱮᱠᱚ ᱫᱟᱨᱮ ᱠᱚᱨᱮ ᱠᱚ ᱵᱟᱥᱟᱜᱼᱟ ᱟᱵᱚ ᱢᱟᱱᱢᱤ ᱥᱩᱨ ᱨᱮᱠᱚ ᱛᱟᱦᱮᱱ ᱠᱷᱟᱱ ᱮᱴᱟᱜ ᱠᱚ ᱵᱟᱠᱚ ᱵᱟᱹᱲᱤᱡ ᱫᱟᱲᱮᱭ ᱟᱠᱚᱣᱟ ᱟᱨ ᱟᱵᱚ ᱵᱚ ᱵᱟᱧᱪᱟᱣ ᱠᱚᱣᱟ ᱚᱱᱟ ᱤᱫᱤ ᱠᱟᱛᱮᱫ ᱛᱤᱱᱟᱹᱜ ᱜᱟᱱ ᱪᱮᱬᱮᱼᱪᱤᱯᱨᱩ ᱠᱚᱫᱚ ᱟᱛᱳ ᱥᱩᱨ ᱠᱚᱨᱮ ᱢᱟᱫ ᱫᱟᱨᱮ ᱡᱚᱡᱚ ᱫᱟᱨᱮ ᱮᱢᱟᱱᱼᱛᱮᱢᱟᱱ ᱡᱷᱩᱲ ᱟᱨ ᱢᱟᱨᱟᱝ ᱫᱟᱨᱮ ᱠᱚᱨᱮ ᱠᱚ ᱰᱮᱨᱟᱜ ᱠᱟᱱᱟ ᱟᱨ ᱥᱮ ᱢᱟᱱᱢᱤ ᱥᱟᱞᱟᱜ ᱥᱩᱨ ᱥᱩᱯᱩᱨ ᱠᱚ ᱛᱟᱦᱮᱱ ᱠᱟᱱᱟ ᱡᱟᱦᱟᱸ ᱞᱮᱠᱟ ᱯᱟᱨᱣᱟ ᱫᱚ ᱟᱵᱚ ᱚᱲᱟᱜ ᱠᱚᱨᱮ ᱴᱚᱸᱜᱤ ᱟᱨᱵᱟᱝ ᱴᱩᱠᱩᱡ ᱠᱚᱨᱮ ᱡᱟᱦᱟᱸ ᱞᱮᱠᱟᱵᱚ ᱟᱠᱟ ᱵᱩᱥᱛᱤᱭ ᱟᱠᱚ ᱠᱟᱱᱟ ᱚᱱᱠᱟ ᱜᱮ ᱢᱟᱱᱢᱤ ᱥᱟᱞᱟᱜ ᱡᱚᱲᱟᱣ ᱠᱟᱛᱮᱫ ᱜᱮᱠᱚ ᱛᱟᱦᱮᱸᱠᱚᱜ ᱠᱟᱱᱟ